ᱦᱮᱸ ᱯᱮᱱᱴᱤᱝ ᱠᱟᱡᱽ ᱛᱤ ᱛᱮ ᱵᱮᱱᱟᱣ ᱠᱟᱹᱫᱟᱹᱧ ᱟᱨ ᱜᱤᱯᱷᱴ ᱦᱚᱸ ᱤᱧ ᱜᱟᱛᱮ ᱠᱚ ᱮᱢ ᱠᱟᱜ ᱠᱚᱣᱟᱧ ᱡᱮᱞᱮᱠᱟ ᱜᱟᱛᱮᱭᱟᱜ ᱡᱟᱱᱟᱢ ᱢᱟᱦᱟᱨᱮ ᱜᱟᱛᱮ ᱵᱟᱯᱞᱟᱨᱮ ᱱᱚᱣᱟ ᱠᱚᱨᱮᱜ ᱤᱧᱟ ᱜ ᱛᱤ ᱛᱮ ᱵᱮᱱᱟᱣ ᱠᱟᱛᱮ ᱜᱤᱯᱷᱴ ᱮᱢ ᱠᱟᱜ ᱠᱚᱣᱟᱧ ᱟᱨ ᱱᱚᱣᱟ ᱠᱚ ᱵᱮᱱᱟᱜ ᱛᱤ ᱛᱮ ᱵᱮᱱᱟᱣᱟᱜ ᱡᱤᱱᱤᱥ ᱫᱚ ᱢᱤᱫᱴᱤᱡ ᱨᱟᱹᱥᱠᱟᱹ ᱵᱩᱡᱷᱟᱹᱜᱼᱟ ᱟᱯᱱᱟ ᱛᱮ ᱵᱮᱱᱟᱣ ᱠᱟᱛᱮ ᱱᱚᱣᱟ ᱠᱚᱫᱚ ᱚᱠᱟᱨᱮ ᱠᱤᱨᱤᱧ ᱠᱟᱛᱮ ᱠᱨᱤᱭᱟ ᱠᱟᱛᱮ ᱱᱚᱣᱟ ᱠᱚ ᱵᱟᱝ ᱧᱟᱢᱚᱜᱼᱟ ᱫᱚᱠᱟᱱ ᱨᱮ ᱚᱱᱟ ᱛᱟᱞᱟ ᱛᱮ ᱟᱯᱱᱟᱛᱮ ᱛᱤ ᱛᱮ ᱵᱮᱱᱟᱣ ᱠᱟᱛᱮ ᱟᱯᱱᱟ ᱥᱚᱵ ᱤᱭᱟᱹ ᱠᱟᱛᱮ ᱚᱱᱟ ᱠᱚ ᱜᱟᱛᱮ ᱠᱚ ᱮᱢᱟ ᱠᱟᱛᱮ ᱮᱢᱟ ᱠᱚ ᱞᱟᱦᱟ ᱦᱩᱭᱩᱜᱼᱟ ᱠᱤ ᱚᱱᱟ ᱠᱚ ᱢᱤᱫᱴᱤᱡ ᱤᱭᱟᱫᱮ ᱛᱟᱦᱮᱱ ᱛᱟᱠᱚᱣᱟ ᱡᱮ ᱱᱤᱛ ᱤᱧ ᱠᱟᱢᱟᱣ ᱠᱟᱫᱤᱧᱟᱭ ᱤᱱᱟᱹ ᱠᱷᱟᱹᱛᱤᱨ ᱛᱮ ᱵᱮᱱᱟᱣ ᱠᱟᱛᱮ ᱮᱢᱟᱣᱟᱜ ᱚᱱᱟ ᱫᱚ ᱢᱤᱫᱴᱤᱡ ᱟᱞᱟᱫᱟ ᱜᱮ ᱨᱟᱹᱥᱠᱟᱹ ᱵᱩᱡᱷᱟᱹᱜᱼᱟ ᱤᱱᱟᱹ ᱠᱟᱛᱮ ᱱᱚᱣᱟ ᱠᱚ ᱵᱮᱱᱟᱣ ᱠᱟᱛᱮ ᱮᱢᱟ ᱠᱟᱜ ᱠᱚᱣᱟᱧ